ᱱᱚᱣᱟ ᱡᱮᱜᱮᱛ ᱫᱚ ᱟᱹᱰᱤ ᱞᱚᱜᱚᱱ ᱞᱚᱜᱚᱱ ᱩᱛᱱᱟᱹᱜ ᱠᱟᱱᱟ ᱱᱚᱣᱟ ᱡᱮᱜᱮᱛ ᱛᱟᱞᱟ ᱥᱟᱶ ᱛᱮᱜᱮ ᱛᱟᱲᱟᱢ ᱫᱚ ᱞᱟᱹᱠᱛᱤ ᱠᱟᱱᱟ ᱱᱮᱛᱟᱨ ᱫᱚ ᱟᱹᱰᱤ ᱜᱟᱱ ᱜᱮ ᱵᱚᱫᱚᱞ ᱟᱠᱟᱱᱟ ᱚᱲᱟᱜ ᱠᱷᱚᱱ ᱜᱮ ᱡᱚᱛᱚ ᱠᱤᱪᱷᱩ ᱜᱟᱱᱚᱜ ᱠᱟᱱᱟ ᱵᱟᱦᱨᱮ ᱫᱤᱥᱚᱢ ᱨᱮᱱᱟᱜ ᱴᱤᱵᱤ ᱨᱮᱢ ᱧᱮᱞ ᱮᱫᱟ ᱢᱚᱵᱟᱭᱤᱞ ᱛᱮᱢ ᱜᱚᱞᱯᱷᱚ ᱭᱮᱫᱟ ᱱᱮᱣᱛᱟ ᱦᱚᱸ ᱢᱚᱵᱟᱭᱤᱞ ᱛᱮᱜᱮ ᱦᱩᱭᱩᱜ ᱠᱟᱱᱟ ᱟᱨ ᱡᱚᱢ ᱧᱩ ᱠᱚᱨᱮᱱᱟᱜ ᱦᱚᱸ ᱟᱹᱰᱤ ᱜᱮ ᱵᱚᱫᱚᱞ ᱟᱠᱟᱱᱟ ᱩᱱ ᱫᱤᱱ ᱫᱚ ᱟᱲᱟᱜ ᱥᱟᱠᱟᱢ ᱡᱚᱢ ᱧᱩ ᱠᱟᱛᱮᱜ ᱵᱚᱱ ᱛᱟᱦᱮᱱ ᱠᱟᱱ ᱛᱟᱦᱮᱱᱟ ᱱᱮᱛᱟᱨ ᱫᱚ ᱡᱟᱦᱟᱱᱟᱜ ᱵᱟᱨᱭᱟ ᱯᱮᱭᱟ ᱩᱛᱩ ᱠᱟᱛᱮᱜ ᱜᱮᱵᱚᱱ ᱡᱚᱢᱮᱫᱟ ᱛᱟᱨᱯᱚᱨᱮ ᱥᱟᱦᱟᱱ ᱦᱚᱸ ᱩᱱᱟᱹᱜ ᱵᱟᱝ ᱨᱮᱦᱚᱸ ᱱᱮᱛᱟᱨ ᱫᱚ ᱜᱮᱥ ᱠᱚᱨᱮ ᱵᱚᱱ ᱤᱥᱤᱱ ᱮᱫᱟ ᱛᱟᱨᱯᱚᱨᱮ ᱚᱲᱟᱜ ᱫᱩᱣᱟᱹᱨ ᱦᱚᱸ ᱩᱱᱫᱤᱱ ᱫᱚ ᱦᱟᱥᱟ ᱚᱲᱟᱜ ᱛᱟᱦᱮᱸ ᱠᱟᱱᱟ ᱱᱮᱛᱟᱨ ᱫᱚ ᱯᱟᱠᱟ ᱚᱲᱟᱜ ᱠᱚᱦᱚᱸ ᱵᱮᱵᱚᱥᱛᱟ ᱟᱠᱟᱜ ᱵᱚᱱᱟ ᱟᱨ ᱱᱮᱛᱟᱨ ᱫᱚ ᱜᱷᱚᱨᱮ ᱜᱷᱚᱨᱮ ᱜᱟᱹᱰᱤ ᱠᱚ ᱢᱚᱴᱚᱨ ᱠᱚ ᱢᱮᱱᱟᱜ ᱛᱟᱵᱚᱱᱟ